ᱡᱤᱭᱚᱱ ᱨᱮ ᱠᱟᱹᱨᱤ ᱫᱚ ᱞᱟᱹᱠᱛᱤᱭᱟᱱ ᱡᱤᱱᱤᱥᱜᱮ ᱠᱟᱱᱟ ᱟᱵᱚ ᱫᱚ ᱚᱲᱟᱜ ᱵᱚᱱ ᱵᱮᱱᱟᱣᱟ ᱚᱲᱟᱜ ᱵᱮᱱᱟᱣ ᱠᱟᱛᱮᱫ ᱚᱱᱟ ᱵᱷᱤᱛ ᱵᱚᱱ ᱡᱮᱨᱮᱲᱟ ᱚᱱᱟ ᱵᱷᱤᱛ ᱡᱮᱨᱮᱲ ᱞᱮᱠᱷᱟᱱ ᱚᱲᱟᱜ ᱟᱹᱰᱤ ᱪᱮᱦᱨᱟ ᱧᱮᱞᱚᱜᱼᱟ ᱟᱨ ᱚᱱᱟ ᱚᱲᱟᱜ ᱨᱮ ᱟᱵᱚ ᱵᱚᱱ ᱛᱟᱦᱮᱸ ᱫᱟᱲᱮᱭᱟᱜᱼᱟ ᱟᱨ ᱦᱳᱭᱳᱜ ᱠᱟᱱᱟ ᱟᱵᱚ ᱫᱚ ᱠᱟᱱᱛᱷᱟ ᱵᱚᱱ ᱨᱚᱜᱟ ᱚᱱᱟ ᱠᱟᱱᱛᱷᱟ ᱨᱚᱜ ᱞᱮᱠᱷᱟᱱ ᱟᱨ ᱚᱱᱟ ᱠᱟᱱᱛᱷᱟ ᱛᱮ ᱟᱵᱚ ᱵᱚᱱ ᱩᱭᱩ ᱫᱟᱲᱮᱭᱟᱜᱼᱟ ᱟᱨᱚ ᱦᱩᱭᱩᱜ ᱠᱟᱱᱟ ᱟᱵᱚ ᱯᱟᱨᱚᱠᱚᱢ ᱵᱚᱱ ᱛᱮᱧᱟ ᱯᱟᱨᱠᱚᱢ ᱛᱮᱧ ᱞᱮᱠᱷᱟᱱ ᱟᱨ ᱟᱵᱚ ᱚᱱᱟ ᱯᱟᱨᱠᱚᱢ ᱨᱮᱵᱚᱱ ᱜᱤᱛᱤᱡ ᱫᱟᱲᱮᱭᱟᱜᱼᱟ ᱟᱨ ᱦᱩᱭᱩᱜ ᱠᱟᱱᱟ ᱡᱚᱱᱚᱜ ᱠᱚ ᱡᱩᱫᱤ ᱵᱚᱱ ᱜᱟᱞᱟᱝᱟ ᱚᱱᱟ ᱡᱚᱱᱚᱜ ᱜᱟᱞᱟᱝ ᱞᱮᱠᱷᱟᱱ ᱟᱵᱚ ᱚᱲᱟᱜ ᱯᱤᱸᱰᱟᱹ ᱨᱟᱪᱟ ᱠᱚᱵᱚᱱ ᱡᱚᱜ ᱫᱟᱲᱮᱭᱟᱜᱼᱟ ᱚᱲᱟᱜ ᱫᱩᱣᱟᱹᱨ ᱯᱚᱨᱤᱥᱠᱟᱨ ᱵᱚᱱ ᱫᱚᱦᱚᱭᱟ ᱟᱨ ᱟᱨ ᱦᱩᱭᱩᱜ ᱠᱟᱱᱟ ᱟᱵᱚ ᱡᱮ ᱰᱟᱝᱨᱟ ᱜᱟᱹᱰᱤ ᱚᱱᱮ ᱰᱟᱝᱨᱟ ᱜᱟᱹᱰᱤ ᱚᱱᱟ ᱢᱟᱜ ᱨᱮᱱᱟᱜ ᱠᱚ ᱵᱮᱱᱟᱣᱟ ᱚᱱᱮ ᱢᱟᱜ ᱨᱮᱱᱟᱜ ᱰᱟᱝᱨᱟ ᱜᱟᱹᱰᱤ ᱵᱮᱱᱟᱣ ᱞᱮᱠᱷᱟᱱ ᱟᱵᱚ ᱡᱟᱦᱟᱱ ᱡᱤᱱᱤᱥ ᱵᱚᱱ ᱥᱟᱜᱟᱲ ᱫᱟᱲᱮᱭᱟᱜᱼᱟ ᱟᱨ ᱦᱩᱭᱩᱜ ᱠᱟᱱᱟ ᱥᱟᱨᱡᱚᱢ ᱥᱟᱨᱡᱚᱢ ᱥᱟᱠᱟᱢ ᱨᱮᱱᱟᱜ ᱯᱟᱛᱲᱟ ᱯᱟᱛᱲᱟ ᱯᱟᱹᱴᱤ ᱚᱱᱟ ᱥᱟᱨᱡᱚᱢ ᱥᱟᱠᱟᱢ ᱨᱮᱱᱟᱜ ᱯᱟᱛᱲᱟ ᱯᱟᱹᱴᱤ ᱞᱮᱠᱷᱟᱱ ᱚᱱᱟ ᱯᱟᱛᱲᱟ ᱨᱮ ᱟᱵᱚ ᱵᱚᱱ ᱡᱚᱢ ᱫᱟᱲᱮᱭᱟᱜᱼᱟ ᱟᱨᱚ ᱠᱤᱪᱷᱩ ᱦᱚᱲ ᱠᱚᱫᱚ ᱟᱠᱚᱣᱟᱜ ᱡᱤᱵᱤᱠᱟ ᱞᱟᱹᱜᱤᱫ ᱚᱱᱟ ᱠᱚᱦᱚᱸ ᱠᱚ ᱟᱹᱠᱷᱨᱤᱧ ᱜᱮᱭᱟ ᱱᱚᱣᱟ ᱠᱚᱜᱮ ᱦᱩᱭᱩᱜ ᱠᱟᱱᱟ ᱥᱟᱶᱛᱟ ᱨᱮᱱᱟᱜ ᱵᱷᱟᱹᱞᱟᱹᱭ ᱠᱟᱹᱢᱤ ᱫᱚ